ᱤᱧ ᱫᱚ ᱥᱮᱨᱮᱧ ᱞᱟᱹᱜᱤᱫ ᱛᱮᱫᱚ ᱚᱠᱟ ᱵᱤᱨᱫᱟᱹᱜᱟᱲ ᱦᱚᱸ ᱵᱟᱹᱧ ᱪᱟᱞᱟᱣ ᱟᱠᱟᱱᱟ ᱟᱨ ᱱᱚᱣᱟ ᱟᱛᱳ ᱴᱚᱞᱟ ᱠᱚᱨᱮ ᱜᱮ ᱫᱚᱝ ᱞᱟᱜᱽᱲᱮ ᱮᱱᱮᱡ ᱠᱚᱨᱮ ᱥᱮᱨᱮᱧ ᱠᱚ ᱪᱮᱫ ᱦᱩᱭ ᱠᱟᱱᱟ ᱟᱨ ᱵᱟᱦᱟ ᱥᱚᱦᱨᱟᱭ ᱠᱚᱨᱮ ᱦᱚᱸᱠᱚ ᱥᱮᱨᱮᱧ ᱵᱟᱲᱟᱭᱟ ᱚᱱᱟ ᱠᱚ ᱟᱸᱡᱚᱢ ᱠᱟᱛᱮᱫ ᱜᱮ ᱪᱮᱫ ᱫᱚ ᱦᱩᱭ ᱠᱟᱱᱟ

ᱟᱞᱮ ᱢᱟ ᱯᱟᱨᱟᱵᱽ ᱯᱤᱪᱷᱤ ᱮᱱᱮᱡ ᱠᱚ ᱦᱩᱭᱩᱜᱼᱟ ᱡᱮᱢᱚᱱ ᱠᱟᱨᱟᱢ ᱡᱚᱦᱚᱜ ᱨᱤᱡᱷᱟᱹ ᱮᱱᱮᱡ ᱟᱨ ᱥᱚᱦᱨᱟᱭ ᱨᱮ ᱫᱟᱸᱥᱟᱭ ᱮᱱᱮᱡ ᱚᱱᱮ ᱚᱱᱟ ᱠᱚ ᱥᱮᱨᱮᱧ ᱠᱚᱜᱮ ᱪᱮᱫ ᱠᱚᱜᱮ ᱦᱩᱭ ᱠᱟᱱᱟ ᱟᱨ ᱥᱮᱫᱟᱭ ᱠᱷᱚᱱ ᱡᱟᱦᱟᱸ ᱠᱚ ᱥᱮᱨᱮᱧ ᱟᱜᱩᱭᱮᱜᱼᱟ ᱤᱱᱟᱹ ᱠᱚᱜᱮ ᱥᱮᱨᱮᱧ ᱠᱚᱫᱚ ᱪᱮᱫ ᱦᱩᱭ ᱠᱟᱱᱟ ᱥᱮᱫᱟᱭ ᱥᱮᱬᱟ ᱦᱚᱲ ᱠᱚᱨᱮ ᱠᱷᱚᱱ ᱜᱮ ᱡᱟᱦᱟᱸ ᱛᱤᱱᱟᱹᱜ ᱠᱚ ᱥᱮᱨᱮᱧ ᱵᱟᱲᱟᱭᱟ ᱤᱱᱟᱹ ᱠᱚᱜᱮ ᱟᱸᱡᱚᱢ ᱫᱚ ᱦᱩᱭ ᱠᱟᱱᱟ ᱟᱨ ᱤᱱᱟᱹ ᱠᱚᱜᱮ ᱤᱧ ᱦᱚᱧ ᱥᱮᱨᱮᱧ ᱵᱟᱲᱟᱭᱟ ᱚᱱᱠᱟ ᱵᱤᱨᱫᱟᱹᱜᱟᱲ ᱠᱚ ᱥᱮᱨᱮᱧ ᱞᱟᱹᱜᱤᱫ ᱛᱮᱫᱚ ᱪᱟᱞᱟᱣ ᱠᱚᱫᱚ ᱵᱟᱝ ᱦᱩᱭ ᱠᱟᱱᱟ